ᱦᱮᱸ ᱟᱵᱚᱣᱟᱜ ᱢᱤᱫᱴᱮᱱ ᱡᱟᱭᱜᱟ ᱢᱮᱱᱟᱜ ᱛᱟᱵᱚᱱ ᱜᱮᱭᱟ ᱫᱤᱭᱮ ᱚᱱᱟ ᱡᱟᱭᱜᱟ ᱨᱮ ᱡᱚ ᱫᱟᱜ ᱦᱚᱸ ᱵᱟᱭ ᱧᱟᱢᱟ ᱪᱮᱫ ᱦᱚᱸ ᱵᱟᱝ ᱛᱟᱯᱚᱨᱮ ᱪᱮᱠᱟ ᱜᱚᱜᱚ ᱵᱟᱵᱟ ᱛᱟᱹᱠᱤᱱ ᱠᱤᱱ ᱞᱟᱹᱭᱮᱫᱟ ᱢᱮᱱ ᱫᱟᱭ ᱵᱟᱹᱵᱩ ᱚᱱᱟᱢᱟ ᱵᱟᱝ ᱦᱩᱭᱩᱜ ᱛᱟᱵᱚᱱ ᱪᱮᱠᱟᱭᱟᱵᱚᱱ ᱚᱱᱟ ᱡᱟᱭᱜᱟ ᱫᱚ ᱟᱹᱠᱷᱨᱤᱧ ᱠᱟᱛᱮ ᱦᱚᱸ ᱢᱟᱱᱮ ᱟᱹᱰᱤ ᱫᱟᱢ ᱦᱚᱸ ᱵᱟᱝ ᱦᱩᱭᱩᱜ ᱠᱟᱱ ᱛᱟᱵᱚᱱᱟ ᱛᱟᱦᱞᱮ ᱤᱧ ᱪᱮᱫ ᱤᱧ ᱥᱳᱪ ᱠᱮᱫᱟ ᱢᱤᱫᱴᱮᱱ ᱟᱵᱚ ᱥᱚᱱᱟᱡᱷᱩᱨᱤ ᱱᱮᱛᱟᱨ ᱫᱚ ᱜᱚᱴᱟ ᱠᱚ ᱵᱟᱜᱟᱱᱮᱫ ᱛᱟᱵᱚᱱᱟ ᱛᱟᱞᱦᱮ ᱥᱚᱱᱟᱡᱷᱩᱨᱤᱧ ᱞᱟ ᱠᱟᱛᱮᱧ ᱨᱚᱦᱚᱭ ᱠᱮᱫᱟ ᱨᱚᱦᱚᱭ ᱠᱟᱛᱮ ᱡᱟᱜᱤᱧ ᱯᱩᱦᱩᱭ ᱛᱟᱵᱚᱱᱟ ᱡᱟᱜᱮ ᱛᱟᱯᱚᱨᱮ ᱚᱱᱟ ᱦᱩᱭ ᱠᱟᱛᱮ ᱚᱱᱟ ᱟᱹᱠᱷᱨᱤᱧ ᱠᱟᱛᱮ ᱡᱟᱜᱮ ᱫᱚ ᱡᱟᱦᱟᱱᱟᱜ ᱥᱮ ᱚᱲᱟᱜ ᱠᱩᱧ ᱵᱟᱜᱟᱣ ᱥᱮ ᱡᱟᱦᱟᱱᱟᱜ ᱠᱩᱧ ᱵᱟᱜᱟᱣ ᱫᱟᱲᱮᱭᱟᱜᱼᱟ ᱚᱱᱟ ᱱᱤᱭᱮ ᱱᱤᱭᱟᱹ ᱫᱟᱨᱮ ᱫᱚᱧ ᱨᱚᱦᱚᱭ ᱠᱮᱫᱟ ᱛᱟᱯᱚᱨᱮ ᱤᱧᱟᱹᱜ ᱵᱷᱚᱵᱤᱥᱥᱚᱛ ᱥᱮ ᱡᱟᱦᱟᱸᱞᱮᱠᱟ ᱦᱟᱯᱮᱱ ᱜᱚᱫᱽᱨᱟᱹ ᱠᱚ ᱱᱚᱣᱟ ᱵᱟᱜᱟᱱ ᱨᱮᱠᱚ ᱨᱚᱦᱚᱭ ᱛᱟᱵᱚᱱᱟ ᱩᱱᱠᱩ ᱦᱚᱸ ᱢᱮᱱᱟᱠᱚ ᱵᱟᱵᱟ ᱵᱟᱵᱟᱭ ᱨᱚᱦᱚᱭ ᱦᱚᱴᱚ ᱞᱮᱫᱟ ᱥᱮ ᱦᱟᱲᱟᱢ ᱵᱟᱭ ᱨᱚᱦᱚᱭ ᱦᱚᱴᱚ ᱞᱮᱫᱟ ᱱᱚᱣᱟ ᱵᱟᱜᱟᱱ ᱨᱮ ᱟᱫᱚ ᱚᱱᱠᱟ ᱢᱚᱛᱚᱱ ᱱᱚᱣᱟ ᱥᱚᱱᱟᱡᱷᱩᱨᱤ ᱵᱟᱜᱟᱱ ᱫᱚ ᱛᱟᱦᱮᱸᱭᱮᱱ ᱛᱟᱵᱚᱱᱟ ᱟᱵᱚᱣᱟᱜ ᱫᱚ ᱚᱱᱮ ᱩᱱᱠᱩ ᱦᱚᱸ ᱚᱱᱠᱟ ᱪᱮᱫ ᱞᱮᱠᱟ ᱵᱚᱱ ᱨᱚᱦᱚᱭ ᱫᱟᱲᱮᱭᱟᱫᱟᱞᱮ ᱟᱞᱮ ᱚᱱᱟ ᱦᱚᱸ ᱩᱱᱠᱩ ᱦᱚᱸᱠᱚ ᱨᱚᱦᱚᱭ ᱤᱫᱤᱭᱟ ᱛᱟᱯᱚᱨᱮ ᱟᱵᱟᱨ ᱢᱤᱫᱴᱮᱱ ᱵᱟᱜᱟᱱ ᱦᱮᱱᱟᱜ ᱛᱟᱞᱮ ᱜᱮᱭᱟ ᱚᱱᱮ ᱵᱟᱲᱮᱤ ᱢᱤᱫᱴᱮᱱ ᱦᱮᱱᱟᱜᱼᱟ ᱚᱱᱠᱟ ᱜᱮ ᱢᱤᱫᱴᱮᱱ ᱞᱟᱹᱴᱩ ᱯᱟᱨᱟ ᱵᱟᱲᱜᱮ ᱠᱟᱱ ᱛᱟᱞᱮᱭᱟ ᱦᱚᱯᱚᱱ ᱜᱮᱭᱟ ᱚᱱᱟ ᱵᱟᱲᱜᱮ ᱨᱮᱵᱚᱱ ᱦᱚᱸᱜᱼᱚᱭ ᱯᱳᱥ ᱢᱟᱥ ᱦᱟᱡᱩᱜ ᱠᱟᱱᱟ ᱨᱮᱭᱟᱲ ᱫᱤᱱ ᱪᱮᱫ ᱵᱚᱱ ᱪᱮᱠᱟᱭᱟᱵᱚᱱ ᱟᱵᱚ ᱫᱚ ᱟᱫᱚ ᱚᱱᱟ ᱠᱷᱟᱹᱛᱤᱨ ᱛᱮ ᱡᱟᱜᱮ ᱚᱱᱮ ᱢᱩᱞᱟᱹ ᱟᱲᱟᱜ ᱠᱚᱯᱤ ᱯᱟᱞᱚᱱ ᱥᱟᱠ ᱛᱟᱯᱚᱨᱮ ᱯᱩᱨᱟᱹᱭ ᱟᱲᱟᱜ ᱠᱚᱸᱰᱷᱟ ᱟᱲᱟᱜ ᱟᱭᱢᱟ ᱠᱤᱪᱷᱩ ᱱᱟᱱᱟ ᱨᱚᱠᱚᱢ ᱥᱚᱵᱽᱡᱤ ᱡᱤᱱᱤᱥ ᱟᱵᱚ ᱵᱚᱱ ᱮᱨᱟᱞᱮ ᱮᱨ ᱠᱟᱛᱮ ᱟᱨ ᱨᱚᱦᱚᱭ ᱵᱟᱲᱟ ᱠᱟᱛᱮ ᱚᱲᱟᱜ ᱨᱮᱦᱚᱸ ᱡᱚᱢ ᱦᱩᱭᱩᱜᱼᱟ ᱡᱟᱜᱮ ᱛᱳᱢᱟᱨ ᱟᱹᱠᱷᱨᱤᱧ ᱦᱚᱸ ᱦᱩᱭᱩᱜ ᱛᱟᱵᱚᱱᱟ ᱥᱮ ᱱᱚᱝᱠᱟ ᱚᱲᱟᱜ ᱠᱚᱨᱮᱱ ᱦᱚᱸ ᱡᱟᱜᱮ ᱟᱰᱮᱯᱟᱥᱮ ᱟᱵᱚᱨᱮᱱ ᱜᱚᱜᱚ ᱦᱟᱲᱟ ᱵᱟ ᱥᱮ ᱠᱟᱠᱟ ᱠᱟᱠᱩ ᱡᱚᱛᱚ ᱦᱚᱲ ᱠᱚᱠᱚ ᱞᱟᱹᱭ ᱤᱫᱤ ᱛᱟᱵᱚᱱᱟ ᱱᱚᱝᱠᱟ ᱮᱢᱟᱭ ᱠᱚᱭ ᱠᱚ ᱦᱤᱡᱩᱜ ᱠᱷᱟᱱ ᱫᱚ ᱮᱢᱟ ᱠᱚᱣᱟ ᱵᱚᱱ ᱮᱵᱚᱝ ᱚᱝᱠᱟ ᱡᱟᱜᱮ ᱢᱟᱱᱮ ᱟᱹᱠᱷᱨᱤᱧ ᱦᱚᱸ ᱦᱩᱭᱩᱜᱼᱟ ᱡᱚᱢ ᱦᱚᱸ ᱦᱩᱭᱩᱜᱼᱟ ᱡᱚᱛᱚ ᱛᱮᱜᱮ ᱱᱟᱯᱟᱭ ᱜᱮ ᱛᱟᱯᱚᱨᱮ ᱟᱵᱟᱨ ᱦᱳᱭ ᱵᱟᱲᱜᱮ ᱛᱟᱦᱮᱸᱞᱮᱱ ᱠᱷᱟᱱ ᱫᱚ ᱡᱟᱱᱩᱢ ᱪᱟᱥ ᱦᱚᱸ ᱦᱩᱭᱩᱜ ᱜᱮᱭᱟ ᱡᱟᱹᱱᱩᱢ ᱫᱟᱨᱮ ᱵᱚᱱ ᱨᱚᱦᱚᱭ ᱞᱮᱠᱷᱟᱱ ᱡᱟᱹᱱᱩᱢ ᱫᱟᱨᱮ ᱠᱚ ᱛᱟᱯᱚᱨᱮ ᱡᱟᱹᱱᱩᱢ ᱦᱚᱸ ᱡᱚᱜᱼᱟ ᱡᱟᱜᱮ ᱵᱮᱵᱽᱥᱟ ᱨᱮ ᱞᱟᱜᱟᱜᱼᱟ ᱡᱟᱜᱮ ᱚᱸᱰᱮ ᱠᱷᱚᱱ ᱡᱟᱜᱮ ᱯᱚᱭᱥᱟ ᱦᱚᱸ ᱡᱟ ᱛᱩᱫᱩᱜᱼᱟ ᱡᱟᱦᱟᱱᱟᱜ ᱠᱚ ᱚᱲᱟᱜ ᱨᱮ ᱵᱟᱜᱟᱣ ᱡᱟᱦᱟᱸ ᱠᱚ ᱚᱱᱟ ᱠᱚ ᱡᱚᱛᱚ ᱠᱷᱚᱨᱪᱟ ᱠᱚ ᱦᱩᱭᱩᱜ ᱛᱟᱵᱚᱱᱟ